ᱥᱮᱨᱮᱧ ᱟᱠᱷᱲᱟ ᱨᱮ ᱵᱚᱞᱚ ᱞᱮᱱᱠᱷᱟᱱ ᱟᱡ ᱛᱮᱜᱮ ᱦᱚᱲᱢᱚ ᱢᱟ ᱡᱤᱨᱟᱹᱜᱼᱟ ᱟᱹᱰᱤ ᱵᱷᱟᱹᱜᱤ ᱥᱟᱺᱦᱤᱡ ᱜᱮ ᱦᱤᱞᱟᱹᱜᱼᱟ ᱡᱮᱢᱚᱱ ᱡᱚᱛᱚ ᱦᱚᱲ ᱠᱚ ᱨᱟᱹᱥᱠᱟᱹ ᱧᱚᱜᱚᱜ ᱢᱟ ᱚᱱᱟ ᱦᱤᱥᱟᱹᱵᱽ ᱛᱮ ᱦᱚᱲᱢᱚ ᱦᱚᱸ ᱦᱤᱞᱟᱹᱣ ᱦᱩᱭᱩᱜᱼᱟ

ᱢᱮᱫᱦᱟ ᱠᱚᱦᱚᱸ ᱨᱟᱥᱠᱟᱹ ᱛᱮ ᱡᱤᱭᱟᱹᱲ ᱜᱮ ᱵᱩᱡᱷᱟᱹᱜᱼᱟ ᱥᱮᱨᱮᱧ ᱡᱚᱠᱷᱟ ᱟᱹᱰᱤ ᱡᱚᱢᱚᱠ ᱥᱟᱺᱦᱤᱡ ᱞᱩᱦᱩᱠ ᱦᱚᱸ ᱦᱩᱭᱩᱜᱼᱟ ᱥᱮᱨᱮᱧ ᱥᱮᱨᱮᱧ ᱛᱩᱞᱩᱡ ᱜᱮ ᱢᱮᱫ ᱠᱩᱴᱤ ᱠᱚᱦᱚᱸ ᱟᱡ ᱛᱮᱜᱮ ᱦᱤᱞᱟᱹᱣ ᱜᱚᱫᱚᱜᱼᱟ

ᱥᱮᱨᱮᱧ ᱚᱠᱛᱚ ᱫᱚ ᱥᱮᱨᱮᱧ ᱨᱮ ᱢᱤᱫ ᱫᱷᱟᱣ ᱞᱟᱵᱟᱫᱷᱤᱭᱟᱹ ᱞᱮᱱᱠᱷᱟᱱ ᱚᱠᱟ ᱞᱮᱠᱟᱢ ᱜᱟᱱᱟ ᱱᱚᱣᱟ ᱞᱟᱹᱭ ᱦᱚᱸ ᱵᱟᱝ ᱜᱟᱱ ᱜᱚᱫᱚᱜᱼᱟ ᱚᱱᱠᱟ ᱞᱮᱠᱟ ᱡᱟᱦᱟᱸ ᱞᱮᱠᱟ ᱢᱟᱱᱮ ᱪᱟᱞᱟᱜ ᱦᱚᱲ ᱦᱚᱸᱠᱚ ᱨᱟᱹᱥᱠᱟᱹ ᱜᱚᱫᱚᱜ ᱢᱟ ᱚᱱᱟ ᱦᱤᱥᱟᱹᱵᱽ ᱞᱩᱦᱩᱠ ᱦᱩᱭ ᱜᱚᱫᱚᱜᱼᱟ

ᱢᱤᱫ ᱫᱷᱟᱣ ᱠᱚᱦᱚᱸ ᱵᱷᱮᱜᱟᱨ ᱜᱮ ᱵᱩᱡᱷᱟᱹᱣ ᱜᱚᱫᱚᱜᱼᱟ